ᱟᱵᱚᱫᱚ ᱥᱟᱱᱛᱟᱲ ᱦᱚᱲ ᱡᱮ ᱟᱵᱚᱫᱚ ᱟᱵᱚᱣᱟᱜ ᱯᱟᱹᱨᱤᱥᱛᱮ ᱛᱮᱜᱮ ᱟᱵᱚᱫᱚ ᱴᱷᱤᱠᱵᱚ ᱵᱩᱡᱷᱟᱹᱣᱟ ᱡᱮ ᱮᱴᱟᱜ ᱦᱚᱲᱟᱜ

ᱚᱱᱟᱜᱮ ᱟᱵᱚᱫᱚ ᱵᱩᱴᱟᱹᱼᱵᱩᱴᱟᱹ ᱵᱚᱱ ᱚᱞ ᱫᱟᱲᱮᱭᱟᱜᱼᱟ ᱡᱮ ᱪᱤᱠᱤ ᱛᱮᱫᱚ ᱟᱵᱚᱫᱚ ᱡᱟᱦᱟᱱᱟᱜ ᱜᱮᱵᱚᱱ ᱚᱞᱟ

ᱩᱱᱟᱹᱜ ᱩᱛᱟᱹᱨ ᱵᱩᱴᱟᱹᱫᱚ ᱵᱟᱵᱚᱱ ᱚᱞ ᱫᱟᱲᱮᱭᱟᱜᱼᱟ ᱡᱟᱦᱟᱸᱞᱮᱠᱟ ᱟᱵᱚᱣᱟᱜ ᱚᱞ ᱫᱟᱲᱮᱭᱟᱜ ᱵᱚ ᱟᱨ ᱟᱵᱚ ᱯᱟᱹᱨᱥᱤ ᱟᱵᱚᱣᱟᱜ ᱯᱟᱹᱨᱥᱤ ᱫᱚ

ᱚᱠᱚᱭ ᱠᱚᱣᱟᱜᱫᱚ ᱟᱹᱰᱤ ᱨᱚᱠᱚᱢ ᱯᱟᱹᱨᱥᱤ ᱯᱟᱹᱨᱤᱥ ᱠᱷᱚᱱ ᱯᱟᱹᱨᱥᱤ ᱦᱟᱹᱴᱤᱧᱚᱜᱼᱟ ᱟᱫᱚ ᱚᱱᱟᱫᱚ ᱵᱟᱨᱚᱴᱤ ᱯᱟᱹᱨᱥᱤ ᱨᱮᱱᱟᱜ ᱟᱨᱚ ᱚᱱᱠᱟᱜᱮ ᱢᱤᱫᱴᱟᱝ ᱯᱟᱹᱨᱥᱤ ᱨᱮᱭᱟᱜ ᱥᱟᱛ ᱨᱚᱠᱚᱢ ᱢᱮᱱᱟᱜᱼᱟ ᱯᱟᱹᱨᱥᱤ ᱫᱚ ᱥᱟᱱᱛᱟᱲ ᱠᱚᱣᱟᱜ ᱢᱟ ᱢᱤᱫᱴᱟᱝ ᱦᱟᱸᱥᱫᱟ ᱠᱚᱣᱟᱜ ᱜᱮ ᱥᱟᱛᱴᱤ ᱯᱟᱹᱨᱥᱤ ᱛᱟᱦᱮᱱᱟ ᱡᱮ ᱱᱚᱝᱠᱟᱜᱮ ᱵᱟᱨᱚᱴᱤ ᱨᱮᱱᱟᱜ ᱢᱮᱱᱟᱜᱼᱟ ᱚᱱᱠᱟᱜᱮ ᱡᱷᱚᱛᱚ ᱦᱚᱲᱟᱜ ᱜᱮ ᱵᱟᱨᱚᱴᱤ ᱯᱟᱹᱨᱥᱤ ᱢᱮᱱᱟᱜᱼᱟ ᱵᱟᱨᱚ ᱵᱟᱨᱚ ᱵᱟᱨᱚᱴᱤ ᱥᱟᱱᱛᱟᱞ ᱠᱚᱣᱟᱜ ᱜᱮ ᱯᱟᱹᱨᱥᱤ ᱢᱮᱱᱟᱜᱼᱟ